ᱟᱞᱮ ᱟᱹᱛᱩᱨᱮ ᱟᱞᱮ ᱟᱹᱛᱩᱨᱮ ᱡᱮᱢᱚᱱ ᱥᱟᱱᱛᱟᱲᱤ ᱥᱟᱹᱜᱩᱱ ᱵᱟᱯᱞᱟ ᱫᱚ ᱱᱚᱣᱟ ᱦᱤᱥᱟᱹᱵᱽ ᱛᱮᱞᱮ ᱵᱟᱯᱞᱟᱜ ᱟᱞᱮ ᱡᱮ ᱠᱚᱲᱟ ᱜᱤᱫᱽᱨᱟᱹ ᱟᱹᱛᱩ ᱨᱤᱱᱤᱡ ᱢᱟᱺᱡᱷᱤ ᱟᱨ ᱠᱩᱲᱤ ᱜᱤᱫᱽᱨᱟᱹ ᱟᱹᱛᱩ ᱨᱤᱱᱤᱡ ᱢᱟᱺᱡᱷᱤ ᱩᱱᱠᱤᱱ ᱵᱟᱱᱟᱨ ᱫᱩᱲᱩᱵᱽ ᱢᱤᱫ ᱠᱟᱛᱮᱫ ᱡᱮᱢᱚᱱ ᱵᱟᱯᱞᱟ ᱠᱤᱱ ᱞᱟᱹᱭ ᱠᱟᱜᱼᱟ ᱡᱮᱢᱚᱱ ᱫᱩᱣᱟᱹᱨ ᱵᱟᱯᱞᱟ ᱫᱚ ᱯᱨᱚᱛᱷᱚᱢ ᱨᱮ ᱠᱚᱲᱟ ᱜᱤᱫᱽᱨᱟᱹ ᱯᱟᱦᱴᱟ ᱥᱮᱫᱠᱷᱚᱱ ᱠᱩᱲᱤ ᱜᱤᱫᱽᱨᱟᱹ ᱧᱮᱧᱮᱞ ᱠᱚ ᱪᱟᱞᱟᱜ ᱟᱠᱚ ᱟᱨ ᱠᱚᱲᱟ ᱜᱤᱫᱽᱨᱟᱹ ᱯᱟᱦᱴᱟ ᱨᱮᱱᱦᱚᱸ ᱠᱩᱲᱤ ᱜᱤᱫᱽᱨᱟᱹ ᱯᱟᱦᱴᱟ ᱨᱮᱱᱦᱚᱸ ᱠᱚᱲᱟ ᱜᱤᱫᱽᱨᱟᱹ ᱧᱮᱧᱮᱞ ᱠᱚ ᱦᱤᱡᱩᱜ ᱟᱠᱚ ᱟᱨ ᱩᱱᱠᱩ ᱡᱩᱫᱤ ᱠᱚ ᱠᱩᱥᱤ ᱵᱟᱹᱥᱤᱭᱮᱱᱟ ᱠᱚ ᱵᱟᱱᱟᱨ ᱢᱟᱹᱡᱷᱤ ᱫᱩᱲᱩᱵ ᱠᱟᱛᱮᱫ ᱡᱮ ᱵᱟᱯᱞᱟ ᱠᱤᱱ ᱜᱤᱨᱟᱹᱭᱟ ᱥᱟᱹᱜᱩᱱ ᱵᱟᱯᱞᱟ ᱮᱱᱠᱷᱟᱱ ᱫᱚ ᱡᱚᱠᱷᱚᱱ ᱜᱮᱠᱤᱱ ᱥᱟᱨ ᱠᱮᱫᱟᱠᱤᱱ ᱥᱟᱹᱜᱩᱱ ᱠᱮᱫᱟᱠᱤᱱ ᱵᱟᱱᱟᱨ ᱯᱟᱦᱴᱟᱜᱮ ᱱᱟᱯᱟᱭᱜᱮ ᱦᱩᱭᱮᱱᱟ ᱮᱱᱠᱷᱟᱱ ᱫᱚ ᱠᱚᱲᱟ ᱜᱤᱫᱽᱨᱟᱹ ᱯᱟᱦᱴᱟ ᱠᱷᱚᱱᱟᱜ ᱩᱰᱟᱹᱱ ᱜᱤᱨᱟᱹ ᱪᱟᱞᱟᱜᱼᱟ ᱠᱩᱲᱤ ᱜᱤᱫᱽᱨᱟᱹ ᱯᱟᱦᱴᱟ ᱠᱷᱚᱱᱟᱜ ᱥᱳᱭ ᱜᱤᱨᱟᱹ ᱨᱩᱣᱟᱹᱲᱟ ᱤᱱᱟᱹ ᱛᱟᱭᱚᱱ ᱫᱚ ᱚᱠᱟ ᱫᱤᱱ ᱠᱚ ᱴᱷᱟᱹᱣᱠᱟᱹ ᱟᱠᱟᱫᱟ ᱠᱚ ᱚᱱᱟ ᱫᱤᱱᱨᱮ ᱠᱚᱲᱟ ᱜᱤᱫᱽᱨᱟᱹ ᱯᱟᱥᱴᱟ ᱨᱮᱱ ᱡᱮ ᱠᱩᱲᱤ ᱜᱤᱫᱽᱨᱟᱹ ᱚᱲᱟᱜᱼᱛᱮ ᱵᱟᱹᱨᱭᱟᱹᱛᱚᱜ ᱠᱚ ᱪᱟᱞᱟᱜ ᱟᱠᱚ ᱟᱨ ᱪᱟᱞᱟᱣ ᱠᱟᱛᱮᱫ ᱡᱟᱦᱟᱸᱜᱮ ᱟᱵᱚ ᱥᱟᱱᱛᱟᱲ ᱥᱚᱢᱟᱡᱽ ᱨᱮᱱᱟᱜ ᱞᱮᱱᱫᱮᱱ ᱥᱮ ᱜᱚᱱᱚᱝ ᱠᱷᱟᱸᱰᱟ ᱚᱱᱟ ᱠᱚ ᱮᱯᱮᱢ ᱠᱟᱛᱮᱫ ᱡᱮ ᱩᱱᱠᱩ ᱠᱚ ᱧᱮᱞ ᱠᱮᱫᱟ ᱠᱚ ᱱᱚᱸᱰᱮ ᱠᱷᱚᱱ ᱠᱚ ᱤᱫᱤ ᱟᱠᱟᱫᱟ ᱦᱟᱸᱰᱮᱱ ᱠᱚ ᱢᱟᱺᱡᱷᱤ ᱧᱮᱞ ᱠᱮᱫᱟ ᱠᱚ ᱡᱮ ᱵᱟᱝᱼᱟ ᱡᱷᱚᱛᱚᱣᱟᱜ ᱜᱮ ᱱᱟᱯᱟᱭ ᱜᱮᱭᱟ ᱦᱟᱛᱟᱣ ᱠᱮᱫᱟ ᱚᱱᱠᱟᱛᱮ ᱤᱱᱟᱹ ᱯᱚᱨᱮ ᱫᱚ ᱩᱱᱤ ᱠᱩᱲᱤ ᱜᱤᱫᱽᱨᱟᱹ ᱱᱚᱸᱰᱮᱱ ᱡᱟᱶᱟᱭ ᱱᱚᱸᱰᱮ ᱥᱮᱱ ᱠᱟᱛᱮᱫ ᱧᱮᱞ ᱠᱟᱛᱮᱫ ᱩᱱᱤ ᱠᱚᱲᱟ ᱜᱤᱫᱽᱨᱟᱹ ᱫᱚᱠᱚ ᱩᱢᱮᱭᱟ ᱦᱟᱸᱰᱮ ᱟᱨ ᱤᱱᱟᱹ ᱛᱟᱭᱚᱢ ᱠᱩᱲᱤ ᱜᱤᱫᱽᱨᱟᱹ ᱠᱚᱲᱟ ᱜᱤᱫᱽᱨᱟᱹ ᱯᱟᱦᱴᱟ ᱥᱮᱫ ᱠᱷᱚᱱᱟᱜ ᱚᱱᱟ ᱥᱟᱨᱮᱡ ᱥᱟᱥᱟᱝ ᱠᱚ ᱮᱢᱟᱠᱚ ᱚᱡᱚᱜ ᱟᱭᱟ ᱠᱚ ᱟᱨᱠᱚ ᱥᱤᱸᱫᱨᱟᱹᱫᱟᱱ ᱠᱤᱱᱟᱹ